ᱤᱧ ᱦᱳᱲᱳ ᱨᱟᱠᱟᱵ ᱥᱟᱶ ᱥᱟᱶ ᱛᱮ ᱜᱮ ᱚᱱᱟ ᱠᱚ ᱥᱟᱢᱴᱟᱣ ᱠᱟᱛᱮ ᱠᱷᱟᱹᱨᱟᱭ ᱠᱷᱚᱱ ᱥᱟᱢᱴᱟᱣ ᱨᱟᱠᱟᱵ ᱠᱟᱛᱮ ᱵᱮᱥ ᱡᱩᱛ ᱚᱲᱟᱜ ᱨᱮ ᱡᱚᱜᱟᱣ ᱡᱚᱛᱚᱱ ᱠᱟᱛᱮ ᱤᱧ ᱫᱚᱦᱚ ᱞᱮᱫᱟ ᱚᱱᱟᱫᱚ ᱟᱫᱚ ᱚᱱᱟ ᱥᱚᱨᱦᱟᱭ ᱨᱮ ᱠᱷᱚᱨᱚᱪ ᱦᱩᱭ ᱮᱱᱟ ᱦᱳᱲᱳ ᱟᱠᱷᱨᱤᱧ ᱠᱟᱛᱮ ᱛᱚ ᱩᱱ ᱥᱚᱢᱚᱭ ᱯᱮᱲᱟ ᱯᱟᱹᱣᱨᱟᱹ ᱠᱚ ᱱᱮᱣᱛᱟ ᱦᱚᱸ ᱟᱠᱟᱱᱟ ᱛᱮ ᱠᱷᱚᱨᱚᱪ ᱮᱱᱟ ᱩᱱ ᱥᱚᱢᱚᱭ ᱜᱮ ᱟᱹᱰᱤ ᱨᱟᱹᱥᱠᱟᱹᱛᱤᱧ ᱟᱭᱠᱟᱹᱣᱮᱫ ᱛᱟᱦᱮᱱᱟ ᱟᱹᱰᱤ ᱨᱟᱹᱥᱠᱟᱹ ᱚᱱᱟ ᱜᱮ